ᱤᱧᱟᱹᱜ ᱥᱤᱨᱤᱡᱽ ᱯᱩᱛᱷᱤ ᱫᱚ ᱵᱟᱹᱱᱩᱜᱼᱟ ᱛᱚᱵᱮ ᱤᱧ ᱫᱚ ᱮᱴᱟᱜ ᱠᱚᱣᱟᱜ ᱟᱹᱰᱤ ᱟᱭᱢᱟ ᱞᱮᱠᱟᱱᱟᱜ ᱯᱩᱛᱷᱤ ᱠᱚ ᱯᱟᱲᱦᱟᱣ ᱦᱩᱭ ᱟᱠᱟᱱᱟ ᱡᱮᱢᱚᱱ ᱜᱟᱢ ᱠᱟᱹᱦᱱᱤ ᱠᱚ ᱜᱟᱢᱟᱢ ᱠᱟᱹᱦᱱᱤ ᱠᱚ ᱚᱱᱚᱬᱦᱮ ᱠᱚ ᱱᱚᱣᱟ ᱠᱚ ᱯᱟᱲᱦᱟᱣ ᱦᱩᱭ ᱠᱟᱱᱟ ᱱᱚᱣᱟ ᱠᱚᱨᱮᱱᱟᱜ ᱛᱩᱞᱟᱹ ᱡᱚᱠᱷᱟ ᱦᱚᱸ ᱠᱟᱹᱴᱤᱪ ᱟᱹᱰᱤ ᱥᱚᱦᱞᱮ ᱛᱮᱜᱮ ᱵᱩᱡᱷᱟᱹᱜᱼᱟ ᱚᱱᱟᱛᱮ ᱤᱧ ᱫᱚ ᱚᱱᱟ ᱠᱚ ᱯᱩᱛᱷᱤ ᱫᱚ ᱯᱟᱲᱦᱟᱣ ᱟᱹᱰᱤ ᱨᱟᱹᱥᱠᱟᱹᱧ ᱵᱩᱡᱷᱟᱹᱣᱟ ᱚᱱᱟᱛᱮ ᱚᱱᱟ ᱯᱩᱛᱷᱤ ᱠᱚᱫᱚ ᱟᱹᱰᱤ ᱢᱚᱱᱮᱭᱟᱛᱮᱜ ᱢᱚᱬᱮ ᱛᱩᱨᱩᱭ ᱫᱷᱟᱣ ᱠᱷᱚᱱ ᱦᱚᱸ ᱡᱟᱹᱥᱛᱤ ᱜᱟᱱᱜᱮ ᱯᱟᱲᱦᱟᱣ ᱦᱩᱭ ᱠᱟᱱᱟ ᱪᱮᱫᱟᱜ ᱥᱮ ᱱᱚᱣᱟ ᱠᱚ ᱯᱟᱲᱦᱟᱣ ᱨᱮᱫᱚ ᱟᱹᱰᱤ ᱨᱟᱹᱥᱠᱟᱹ ᱵᱩᱡᱷᱟᱹᱜᱼᱟ ᱠᱟᱹᱦᱱᱤ ᱠᱚ ᱡᱮᱢᱚᱱ ᱛᱟᱦᱮᱱᱟ ᱛᱩᱭᱩ ᱠᱚ ᱪᱮᱬᱮ ᱪᱤᱯᱲᱩᱫ ᱠᱚᱣᱟᱜ ᱚᱱᱟᱛᱮ ᱱᱚᱣᱟ ᱠᱚ ᱯᱩᱛᱷᱤ ᱯᱟᱲᱦᱟᱣ ᱫᱚ ᱠᱟᱹᱴᱤᱪ ᱟᱹᱰᱤ ᱨᱟᱹᱥᱠᱟᱹ ᱜᱤᱧ ᱵᱩᱡᱷᱟᱹᱣᱟ ᱟᱨ ᱤᱧ ᱚᱱᱟᱦᱚᱸ ᱚᱱᱟ ᱠᱷᱟᱹᱛᱤᱨ ᱦᱚᱸ ᱨᱟᱹᱥᱠᱟᱹ ᱵᱩᱡᱷᱟᱹᱜ ᱜᱮᱭᱟ ᱟᱵᱚ ᱟᱵᱚᱣᱟᱜ ᱥᱟᱱᱛᱟᱲ ᱟᱲᱟᱝ ᱛᱟᱦᱮᱱ ᱦᱚᱛᱮᱜᱛᱮ ᱚᱱᱟ ᱠᱚᱫᱚ ᱟᱨᱦᱚᱸ ᱟᱹᱰᱤ ᱥᱚᱦᱞᱮ ᱜᱮ ᱵᱩᱡᱷᱟᱹᱜᱼᱟ